ᱤᱧᱟᱹᱜ ᱯᱚᱛᱚᱱ ᱞᱟᱠᱪᱟᱨ ᱯᱮᱨᱮᱡ ᱯᱩᱨᱚᱱ ᱵᱟᱧᱪᱟᱣ ᱫᱚᱦᱚ ᱠᱟᱫᱟ ᱠᱚ ᱩᱱᱠᱩ ᱠᱚᱫᱚ ᱠᱚ ᱦᱩᱭᱩᱜ ᱠᱟᱱᱟ ᱥᱟᱹᱫᱷᱩ ᱨᱟᱢᱪᱟᱸᱫᱽ ᱢᱩᱨᱢᱩ ᱨᱚᱵᱤᱱᱫᱨᱚᱱᱟᱛᱷ ᱴᱷᱟᱹᱠᱩᱨ ᱱᱚᱡᱽᱨᱩᱞ ᱤᱥᱞᱟᱢ ᱤᱥᱥᱚᱨᱪᱚᱱᱫᱨᱚ ᱵᱤᱫᱽᱫᱟᱥᱟᱜᱚᱨ ᱥᱟᱹᱫᱷᱩ ᱨᱟᱢᱪᱟᱸᱫᱽ ᱫᱚ ᱦᱩᱭᱩᱜ ᱠᱟᱱᱟᱭ ᱠᱟᱢᱟᱨ ᱵᱟᱸᱫᱷᱤ ᱨᱮᱱ ᱥᱟᱹᱫᱷᱩ ᱨᱟᱢᱪᱟᱸᱫᱽ ᱢᱩᱨᱢᱩ ᱫᱚᱭ ᱵᱟᱧᱪᱟᱣ ᱫᱚᱦᱚ ᱟᱠᱟᱫ ᱛᱟᱵᱚᱱᱟᱭ ᱮᱱᱮᱡ ᱥᱮᱨᱮᱧ ᱴᱟᱢᱟᱠ ᱛᱩᱢᱫᱟᱜ ᱛᱤᱨᱭᱳ ᱵᱟᱱᱟᱢ ᱠᱚ ᱥᱟᱱᱠᱤ ᱥᱚᱨᱟ ᱠᱚ ᱴᱩᱠᱩᱡ ᱠᱚ ᱛᱷᱟᱹᱨᱤ ᱵᱟᱹᱴᱤᱠᱚ ᱞᱩᱜᱽᱲᱤᱡ ᱠᱚ ᱯᱷᱩᱨᱩᱜ ᱯᱟᱛᱲᱟ ᱠᱚ ᱟᱹᱰᱤ ᱟᱭᱢᱟ ᱨᱚᱠᱚᱢ ᱡᱤᱱᱤᱥᱮ ᱵᱟᱧᱪᱟᱣ ᱫᱚᱦᱚ ᱟᱠᱟᱫ ᱛᱟᱵᱚᱱᱟᱭ ᱥᱟᱹᱫᱷᱩ ᱨᱟᱢᱪᱟᱸᱫᱽ ᱢᱩᱨᱢᱩ